ᱜᱮᱥ ᱫᱚ ᱞᱤᱠ ᱞᱮᱱ ᱠᱷᱟᱱ ᱫᱚ ᱥᱮᱸᱜᱮᱞ ᱡᱩᱫᱤᱢ ᱫᱷᱚᱨᱟᱣᱟ ᱜᱚᱴᱟ ᱡᱩᱞᱩᱜᱼᱟ ᱟᱨ ᱤᱭᱟᱹ ᱜᱮᱥ ᱨᱮᱱᱟᱜ ᱫᱟᱢ ᱦᱚᱸ ᱵᱟᱹᱲᱛᱤ ᱟᱠᱟᱱᱟ ᱥᱩᱵᱤᱫᱷᱟ ᱩᱱᱟᱹᱜ ᱵᱟᱝ ᱵᱩᱡᱷᱟᱹᱜ ᱠᱟᱱᱟ ᱢᱟᱱᱮ ᱩᱱᱟᱹᱜ ᱯᱚᱭᱥᱟ ᱨᱮᱸᱜᱮᱡ ᱦᱚᱲᱟᱜ ᱠᱚᱫᱚ ᱵᱟᱝ ᱛᱟᱦᱮᱱᱟ ᱛᱚ ᱚᱱᱟ ᱛᱮ ᱵᱟᱝ ᱠᱚ ᱵᱩᱡᱽ ᱫᱟᱲᱮᱭᱟᱜᱼᱟ ᱤᱱᱟᱹᱜ ᱠᱚᱜᱮ ᱟᱨ ᱠᱤ ᱚᱥᱩᱵᱤᱫᱟ ᱫᱚ